ᱡᱮᱢᱚᱱ ᱢᱚᱱᱮ ᱠᱚᱨᱮ ᱱᱚᱜᱼᱚᱸᱭ ᱱᱚᱣᱟ ᱟᱵᱚ ᱟᱛᱳ ᱚᱲᱟᱜ ᱠᱚᱨᱮᱱᱟᱝ ᱠᱷᱮᱞ ᱞᱮᱠᱟᱛᱮ ᱠᱷᱮᱞ ᱞᱮᱠᱟᱛᱮ ᱡᱟᱦᱟᱸᱭ ᱡᱩᱫᱤᱢ ᱡᱤᱛᱟᱹᱣ ᱮᱱᱟ ᱛᱚ ᱚᱸᱰᱮᱱᱟᱜ ᱥᱤᱨᱯᱟᱹ ᱫᱚ ᱪᱮᱫ ᱞᱮᱠᱟ ᱡᱮᱢᱚᱱ ᱮᱢ ᱧᱟᱢᱟ ᱡᱮᱢᱚᱱ ᱥᱟᱹᱲᱤ ᱵᱟ ᱛᱷᱟᱹᱨᱤ ᱮᱢᱟᱱ ᱯᱞᱮᱴ ᱚᱱᱟ ᱠᱚᱜᱮᱢ ᱧᱟᱢᱟ ᱟᱨ ᱡᱩᱫᱤ ᱤᱭᱟᱹ ᱨᱮᱱᱟᱜ ᱮᱢ ᱢᱮᱱ ᱞᱮᱠᱷᱟᱱ ᱡᱟᱦᱟᱱᱟᱜ ᱴᱟᱣᱩᱱ ᱡᱟᱭᱜᱟ ᱠᱚᱨᱮᱜ ᱴᱟᱣᱩᱱ ᱡᱟᱭᱜᱟ ᱡᱩᱫᱤ ᱦᱩᱭᱩᱜ ᱠᱟᱱᱟ ᱵᱚᱞ ᱠᱷᱮᱞ ᱵᱚᱞ ᱠᱷᱮᱞ ᱞᱮᱠᱟ ᱛᱮᱫᱚ ᱚᱸᱰᱮ ᱫᱚᱢ ᱧᱟᱢᱟ ᱢᱟᱱᱮ ᱢᱤᱫᱴᱟᱝ ᱢᱚᱱᱮ ᱠᱚᱨᱚ ᱡᱩᱫᱤ ᱠᱷᱮᱞ ᱢᱚᱫᱽᱫᱷᱮ ᱢᱟᱱᱮ ᱜᱨᱩᱯ ᱠᱷᱮᱞ ᱢᱤᱫᱽᱫᱷᱮ ᱠᱷᱚᱱ ᱡᱩᱫᱤ ᱟᱢ ᱵᱷᱟᱞᱮᱢ ᱠᱷᱮᱞ ᱫᱟᱲᱮᱭᱟᱜ ᱠᱟᱱᱟ ᱛᱚ ᱚᱸᱰᱮ ᱠᱷᱚᱡ ᱧᱟᱢ ᱫᱟᱲᱮᱭᱟᱜᱼᱟ ᱢᱤᱫᱴᱟᱝ ᱚᱸᱰᱮ ᱠᱷᱚᱱ ᱢᱤᱫᱴᱟᱝ ᱥᱮᱞᱮᱫ ᱢᱮᱭᱟᱠᱚ ᱢᱮᱱᱛᱮ ᱚᱠᱚᱭ ᱱᱚᱸᱰᱮ ᱵᱷᱟᱞᱮ ᱠᱷᱮᱞ ᱫᱟᱲᱮᱭᱟᱜ ᱠᱟᱱᱟᱭ ᱚᱱᱠᱟᱢ ᱧᱟᱢ ᱫᱟᱲᱮᱭᱟᱜᱼᱟ ᱴᱨᱚᱯᱷᱤᱢ ᱧᱟᱢ ᱫᱟᱲᱮᱭᱟᱜᱼᱟ ᱢᱮᱰᱮᱞ ᱢᱮᱰᱮᱞ ᱱᱚᱝᱠᱟ ᱢᱟᱞᱟ ᱞᱮᱠᱟ ᱚᱱᱟᱢ ᱧᱟᱢ ᱫᱟᱲᱮᱭᱟᱜᱼᱟ ᱚᱱᱠᱟᱜᱮ ᱤᱭᱟᱹ ᱠᱚᱨᱮᱱᱟᱝ ᱯᱨᱟᱭᱤᱡᱽ ᱫᱚ ᱦᱩᱭᱩᱜ ᱠᱟᱱᱟ ᱠᱷᱮᱞ ᱨᱮᱱᱟᱝ ᱦᱮᱸ ᱚᱱᱟ ᱠᱚᱜᱮ